ᱦᱮᱸ ᱤᱧ ᱫᱚ ᱢᱩᱨᱥᱤᱫᱟᱵᱟᱫᱽ ᱠᱷᱚᱱ ᱟᱹᱛᱳ ᱥᱚᱢᱟᱡᱽ ᱥᱩᱥᱟᱹᱨᱤᱭᱟᱹ ᱠᱟᱹᱱᱟᱹᱧ ᱟᱢ ᱫᱚ ᱚᱠᱟ ᱡᱷᱟᱲᱠᱷᱚᱸᱰ ᱨᱮᱱ ᱵᱚᱞᱮ ᱥᱚᱦᱨᱟᱭ ᱠᱚ ᱡᱚᱢ ᱠᱟᱛᱮᱫ ᱫᱚ ᱟᱡ ᱜᱮᱛᱚᱭ ᱤᱥᱤᱱ ᱵᱟᱥᱟᱝᱮᱫᱟ ᱟᱨ ᱱᱮᱥ ᱥᱮᱡ ᱫᱚ ᱮᱢᱱᱤ ᱠᱤ ᱱᱚᱣᱟ ᱵᱟᱝᱜᱟᱞ ᱤᱥᱤᱱ ᱵᱟᱥᱟᱝ ᱠᱚᱦᱚᱸ ᱵᱟᱝᱜᱟᱞ ᱨᱮ ᱚᱱᱟ ᱦᱮ ᱡᱟᱦᱟᱸ ᱱᱚᱣᱟ ᱫᱚ ᱵᱟᱯᱞᱟ ᱯᱚᱨᱚᱵᱽ ᱫᱚ ᱚᱱᱟ ᱫᱚ ᱯᱚᱨᱚᱵᱽ ᱫᱚ ᱵᱟᱠᱚ ᱢᱮᱛᱟᱜᱼᱟ ᱚᱱᱟ ᱫᱚ ᱱᱚᱣᱟ ᱱᱤᱭᱟᱹ ᱥᱮ ᱥᱚᱨᱦᱟᱭ ᱠᱚᱨᱮ ᱦᱮᱸ ᱤᱭᱟᱹ ᱮᱢᱱᱤ ᱱᱚᱣᱟ ᱦᱮᱸᱛᱚ ᱚᱠᱚᱭ ᱤᱥᱤᱱᱟ ᱦᱮᱞᱳ ᱟᱫᱚ ᱦᱟᱹᱠᱩ ᱠᱚᱫᱚ ᱚᱠᱟ ᱨᱮᱯᱮ ᱧᱟᱢ ᱠᱚᱣᱟ ᱪᱟᱥ ᱠᱟᱜ ᱠᱚᱣᱟ ᱯᱮ ᱦᱩᱸ ᱚᱱᱟ ᱱᱮᱛᱟᱨ ᱱᱮᱛᱟᱨ ᱛᱚᱵᱮ ᱛᱤᱱᱟᱹᱜ ᱜᱟᱱ ᱯᱟᱸᱪ ᱪᱷᱚ ᱠᱮᱡᱤ ᱠᱚ ᱢᱚᱴᱟᱜᱼᱟ ᱦᱩᱸ ᱟᱫᱚ ᱠᱷᱟᱹᱞᱤ ᱤᱱᱟᱹᱜ ᱜᱮ ᱡᱤᱞ ᱯᱮ ᱩᱛᱩᱭᱟ ᱤᱥᱤᱱ ᱵᱟᱥᱟᱝᱟ ᱟᱫᱚ ᱪᱮᱫ ᱠᱚᱪᱚᱝ ᱤᱭᱟᱹ ᱟᱪᱪᱷᱟ ᱜᱮᱫᱚ ᱯᱮ ᱪᱟᱥᱟ ᱥᱮ ᱠᱤᱨᱤᱧ ᱟᱹᱜᱩᱭᱟᱯᱮ ᱦᱩᱸ ᱦᱮᱸ ᱟᱨ ᱟᱲᱟᱜ ᱠᱚ ᱦᱩᱸ ᱟᱪᱪᱷᱟ ᱟᱪᱪᱷᱟ ᱚᱱᱟ ᱜᱮ ᱱᱚᱣᱟ ᱫᱚᱧ ᱪᱟᱥᱟᱠᱟᱜᱼᱟ ᱥᱮ ᱦᱩᱸ ᱦᱩᱸ ᱵᱮᱹᱥ ᱜᱮ ᱵᱮᱹᱥ ᱜᱮᱢ ᱞᱟᱹᱭᱟᱫᱤᱧᱟ ᱟᱹᱰᱤ ᱢᱚᱡᱽ ᱦᱩᱸ ᱵᱮᱹᱥ ᱴᱷᱤᱠᱜᱮᱭᱟ